ᱯᱟᱹᱴᱷᱩᱣᱟᱹ ᱠᱚ ᱞᱮᱛᱟᱲ ᱤᱛᱩᱱ ᱟᱥᱲᱟ ᱵᱟᱝ ᱥᱮᱱ ᱫᱟᱲᱮ ᱨᱮᱭᱟᱜ ᱚᱡᱮ ᱠᱚᱫᱚ ᱢᱮᱱ ᱜᱟᱱᱚᱜᱼᱟ ᱡᱮ ᱟᱹᱛᱩ ᱴᱚᱴᱷᱟ ᱠᱚᱨᱮᱫᱚ ᱟᱹᱰᱤ ᱛᱮᱫᱜᱮ ᱨᱮᱸᱜᱮᱡᱼᱨᱮᱸᱜᱮᱡ ᱚᱲᱟᱜ ᱠᱚ ᱢᱮᱱᱟᱜᱼᱟ ᱡᱟᱦᱟᱸᱫᱚ ᱠᱟᱹᱢᱤ ᱵᱚᱨᱥᱟ ᱡᱚᱢ ᱟᱠᱚ ᱵᱮᱥᱤᱨ ᱵᱷᱟᱜᱽ ᱜᱮ ᱧᱮᱞᱚᱜᱼᱟ ᱡᱮ ᱜᱤᱫᱽᱨᱟᱹ ᱠᱚ ᱡᱩᱫᱤ ᱠᱟᱹᱢᱤ ᱫᱤᱱ ᱦᱩᱭᱩᱜᱼᱟ ᱩᱱ ᱚᱠᱛᱚ ᱫᱚ ᱢᱤᱫᱴᱮᱱ ᱚᱲᱟᱜ ᱨᱮ ᱡᱩᱫᱤ ᱵᱟᱨᱭᱟ ᱜᱤᱫᱽᱨᱟᱹ ᱠᱤᱱ ᱛᱟᱦᱮᱱᱟ ᱛᱟᱦᱚᱞᱮ ᱡᱟᱦᱟᱸᱭ ᱞᱟᱹᱴᱩ ᱜᱮᱭᱟᱭ ᱩᱱᱤ ᱜᱤᱫᱽᱨᱟᱹ ᱫᱚ ᱠᱟᱹᱴᱤᱡ ᱜᱤᱫᱽᱨᱟᱹ ᱫᱚᱦᱚᱭ ᱞᱟᱹᱜᱤᱫ ᱛᱮ ᱟᱨ ᱤᱥᱠᱩᱞ ᱵᱟᱝᱼᱮ ᱥᱮᱱ ᱫᱟᱲᱮᱭᱟᱜᱼᱟᱭ ᱟᱹᱠᱤᱱ ᱨᱮᱱ ᱟᱭᱳ ᱵᱟᱵᱟ ᱛᱟᱹᱠᱤᱱ ᱠᱟᱹᱢᱤ ᱠᱤᱱ ᱪᱟᱞᱟᱣ ᱚᱠᱛᱚ ᱫᱚ ᱟᱨᱦᱚᱸ ᱧᱮᱞᱚᱠᱚᱜᱼᱟ ᱡᱟᱦᱟᱸ ᱚᱲᱟᱜ ᱠᱚᱨᱮ ᱢᱮᱨᱚᱢ ᱰᱟᱝᱨᱤ ᱵᱷᱮᱲᱟ ᱠᱚ ᱢᱮᱱᱟᱜ ᱠᱚᱣᱟ ᱚᱱᱠᱟᱱ ᱚᱲᱟᱜ ᱠᱚᱫᱚ ᱜᱚ ᱵᱟᱵᱟ ᱠᱟᱹᱢᱤ ᱪᱟᱞᱟᱣ ᱠᱟᱨᱚᱱ ᱚᱲᱟᱜ ᱨᱮ ᱟᱨᱦᱚᱸ ᱚᱠᱚᱭ ᱵᱟᱝᱠᱚ ᱛᱟᱦᱮᱱ ᱠᱷᱟᱹᱛᱤᱨ ᱤᱥᱠᱩᱞ ᱵᱟᱹᱜᱤ ᱠᱟᱛᱮᱫ ᱩᱱᱠᱩ ᱧᱮᱞ ᱞᱟᱹᱜᱤᱫ ᱠᱚ ᱪᱷᱩᱴᱟᱹᱣ ᱠᱚᱜᱼᱟ ᱟᱵᱟᱨ ᱧᱮᱞᱚᱜᱼᱟ ᱡᱮ ᱚᱲᱟᱜ ᱨᱮ ᱥᱟᱥᱚᱱ ᱵᱟᱝ ᱛᱟᱦᱮᱱ ᱠᱷᱟᱹᱛᱤᱨ ᱦᱚᱸ ᱜᱤᱫᱽᱨᱟᱹ ᱠᱚ ᱞᱮᱛᱟᱲ ᱤᱥᱠᱩᱞ ᱵᱟᱝᱠᱚ ᱪᱟᱞᱟᱜᱼᱟ ᱢᱟᱱᱮ ᱜᱤᱫᱽᱨᱟᱹᱣᱟᱜ ᱢᱚᱱᱮ ᱨᱮ ᱵᱚᱫᱢᱟᱥ ᱟᱥᱠᱤᱛ ᱢᱚᱱᱮ ᱠᱚ ᱛᱟᱦᱮᱱ ᱠᱷᱟᱹᱛᱤᱨ ᱦᱚᱸ ᱞᱮᱛᱟᱲ ᱤᱥᱠᱩᱞ ᱵᱟᱝᱠᱚ ᱪᱟᱞᱟᱜ ᱠᱟᱱ ᱜᱮᱭᱟ ᱟᱛᱩ ᱴᱚᱞᱟ ᱠᱚᱨᱮ ᱫᱚ